ᱦᱮᱞᱳ ᱡᱚᱦᱟᱨ ᱜᱚᱢᱠᱮ ᱟᱪᱪᱷᱟ ᱜᱚᱢᱠᱮ ᱟᱹᱞᱤᱧ ᱞᱤᱧ ᱫᱚᱨᱠᱟᱨᱚᱜ ᱠᱟᱱᱟ ᱚᱱᱟ ᱢᱟᱱᱮ ᱱᱟᱣᱟ ᱱᱟᱣᱟ ᱚᱲᱟᱜ ᱞᱤᱧ ᱵᱮᱱᱟᱣ ᱠᱟᱜᱼᱟ ᱟᱫᱚ ᱟᱹᱰᱤ ᱢᱟᱨᱟᱝ ᱛᱟᱹᱞᱤᱧ ᱯᱷᱟᱠᱟ ᱡᱟᱭᱜᱟ ᱢᱮᱱᱟᱜᱼᱟ ᱟᱫᱚ ᱯᱷᱟᱠᱟ ᱡᱟᱭᱜᱟ ᱢᱮᱱᱟᱜ ᱠᱷᱟᱱ ᱨᱤᱧ ᱟᱹᱞᱤᱧ ᱞᱤᱧ ᱵᱷᱟᱹᱵᱤᱛᱚᱜᱼᱟ ᱡᱮ ᱚᱱᱟ ᱴᱷᱮᱱ ᱵᱟᱦᱟ ᱠᱚ ᱵᱟᱦᱟ ᱫᱟᱨᱮ ᱠᱚ ᱦᱩᱱᱟᱹᱝ ᱨᱚᱦᱚᱭ ᱦᱩᱭᱩᱜᱼᱟ ᱦᱩᱱᱟᱹᱝ ᱟᱫᱚᱞᱤᱧ ᱪᱤᱠᱟᱹ ᱟᱹᱵᱤᱱ ᱴᱷᱮᱱ ᱢᱮᱱᱟᱜᱼᱟ ᱚᱱᱠᱟ ᱵᱟᱦᱟ ᱫᱟᱨᱮ ᱠᱚ ᱟᱹᱰᱤ ᱠᱤᱪᱷᱩ ᱢᱟᱱᱮ ᱚᱱᱠᱟᱱ ᱥᱟᱡᱟᱣ ᱛᱮᱭᱟᱜ ᱠᱚᱢ ᱥᱮ ᱠᱚᱢ ᱢᱟᱱᱮ ᱳᱭ ᱢᱟᱱᱮ ᱟᱹᱰᱤ ᱢᱟᱨᱟᱝ ᱡᱟᱭᱜᱟ ᱠᱟᱱᱟ ᱢᱮᱱ ᱞᱮᱠᱷᱟᱱ ᱟᱫᱚ ᱦᱚᱸ ᱦᱚᱸ ᱮᱹᱠ ᱰᱮᱲ ᱵᱤᱜᱷᱟᱹ ᱜᱟᱱ ᱦᱩᱭᱩᱜ ᱦᱳᱭ ᱮᱱᱠᱷᱟᱱ ᱚᱱᱟᱜᱮ ᱦᱩᱱᱟᱹᱝ ᱞᱤᱧ ᱪᱮᱫ ᱞᱮᱠᱟ ᱪᱤᱠᱟᱹ ᱦᱩᱭᱩᱜᱼᱟ ᱚᱱᱟ ᱦᱩᱱᱟᱹᱝ ᱞᱤᱧ ᱞᱟᱹᱭ ᱟᱹᱞᱤᱧᱟ ᱛᱤᱱᱟᱹᱜ ᱠᱷᱚᱨᱪᱟ ᱪᱮᱫ ᱠᱚ ᱪᱤᱠᱟᱹᱜᱼᱟ ᱦᱚᱸ ᱦᱚᱸ ᱦᱚᱸ ᱦᱚᱸ ᱦᱚᱸ ᱦᱚᱸ ᱦᱚᱸ ᱦᱚᱸ ᱦᱚᱸ ᱦᱚᱸ ᱦᱳᱭ ᱦᱳᱭ ᱟᱫᱚ ᱚᱱᱟᱜᱮ ᱪᱮᱫ ᱞᱮᱠᱟ ᱠᱷᱚᱨᱪᱟ ᱯᱚᱨᱪᱟ ᱠᱚ ᱪᱮᱫ ᱞᱮᱠᱟ ᱞᱟᱜᱟᱜᱼᱟ ᱚᱱᱟ ᱵᱟᱡᱟᱨ ᱛᱤᱱᱟᱹᱜ ᱟᱪᱪᱷᱟ ᱦᱳᱭ ᱢᱟᱱᱮ ᱮᱹᱠ ᱞᱟᱠᱷ ᱢᱟᱱᱮ ᱞᱚᱠ ᱵᱷᱚᱠ ᱮᱹᱠ ᱞᱟᱠᱷ ᱦᱩᱭ ᱫᱟᱲᱮᱭᱟᱜᱼᱟ ᱵᱮᱥᱤ ᱦᱚᱸ ᱦᱩᱭᱩᱜᱼᱟ ᱠᱚᱢ ᱦᱚᱸ ᱦᱩᱭ ᱫᱟᱲᱮᱭᱟᱜᱼᱟ ᱦᱳᱭ ᱦᱳᱭ ᱟᱫᱚ ᱚᱱᱟ ᱜᱮᱞᱤᱧ ᱢᱮᱱ ᱦᱩᱱᱟᱹᱝ ᱟᱫᱚ ᱪᱮᱫ ᱞᱮᱠᱟ ᱛᱤᱥ ᱟᱹᱵᱤᱱ ᱥᱟᱶ ᱧᱟᱯᱟᱢ ᱦᱩᱭᱩᱜᱼᱟ ᱧᱟᱯᱟᱢ ᱠᱟᱛᱮ ᱠᱟᱹᱡ ᱦᱩᱱᱟᱹᱝ ᱜᱟᱞᱢᱟᱨᱟᱣ ᱞᱮᱠᱷᱟᱱ ᱟᱨ ᱟᱹᱵᱤᱱ ᱦᱚᱸ ᱱᱚᱰᱮ ᱦᱮᱡ ᱠᱟᱛᱮ ᱠᱟᱹᱡ ᱵᱤᱱ ᱧᱮᱞ ᱤᱫᱤ ᱞᱮᱠᱷᱟᱱ ᱚᱱᱟ ᱱᱟᱯᱟᱭ ᱠᱚᱜᱼᱟ ᱦᱩᱱᱟᱹᱝ ᱠᱷᱟᱱ ᱵᱤᱱ ᱴᱷᱟᱹᱣᱠᱟᱹ ᱫᱟᱲᱮᱭᱟᱜᱼᱟ ᱦᱩᱱᱟᱹᱝ ᱪᱮᱫ ᱞᱮᱠᱟ ᱪᱮᱫ ᱪᱤᱠᱟᱹᱜᱼᱟ ᱢᱮᱱᱛᱮ ᱟᱫᱚ ᱟᱹᱵᱤᱱ ᱜᱮ ᱛᱤᱥ ᱵᱮᱱ ᱥᱚᱢᱚᱭᱚᱜ ᱠᱟᱱᱟ ᱵᱮᱱ ᱮᱱᱠᱷᱟᱱ ᱟᱹᱵᱤᱱ ᱜᱮ ᱱᱚᱰᱮ ᱟᱞᱮ ᱟᱛᱳ ᱛᱮ ᱱᱚᱰᱮ ᱦᱤᱡᱩᱜ ᱵᱤᱱ ᱛᱚᱵᱮ ᱱᱚᱣᱟ ᱳᱭ ᱟᱛᱳ ᱱᱚᱜᱼᱚᱸᱭ ᱜᱷᱟᱴᱥᱤᱞᱟᱹ ᱥᱩᱨ ᱨᱮᱜᱮ ᱧᱮᱞ ᱠᱟᱜ ᱜᱮᱭᱟᱵᱮᱱ ᱦᱮᱡ ᱵᱟᱲᱟ ᱜᱮᱭᱟᱵᱤᱱ ᱚᱻ ᱦᱳᱭ ᱮᱰᱮᱠᱷᱟᱱ ᱦᱳᱭ ᱡᱟᱭᱜᱟ ᱠᱚ ᱧᱮᱞ ᱵᱟᱲᱟ ᱠᱟᱛᱮ ᱚᱱᱟ ᱫᱚ ᱛᱚᱵᱮ ᱥᱮ ᱟᱹᱵᱤᱱ ᱦᱚᱸ ᱵᱤᱱ ᱴᱷᱤᱠᱟᱹ ᱫᱟᱲᱮᱭᱟᱜᱼᱟ ᱵᱟᱝ ᱛᱤᱱᱟᱹᱜ ᱢᱟᱲᱟᱝ ᱛᱮ ᱵᱟᱠᱷᱟᱱ ᱟᱹᱞᱤᱧ ᱢᱟᱱᱟᱜ ᱦᱳᱭ ᱮᱱᱠᱷᱟᱱ ᱜᱟᱯᱟ ᱟᱹᱵᱤᱱ ᱛᱤᱨᱮ ᱵᱮᱱ ᱦᱤᱡᱩᱜᱼᱟ ᱟᱹᱵᱤᱱ ᱦᱟᱸᱜ ᱚᱻ ᱦᱳᱭ ᱛᱚ ᱟᱪᱪᱷᱟ ᱴᱷᱤᱠ ᱜᱮᱭᱟ ᱛᱚᱵᱮ ᱚᱱᱠᱟ ᱠᱟᱛᱷᱟ ᱛᱚᱵᱮ ᱜᱟᱯᱟ ᱥᱮᱴᱮᱨᱚᱜ ᱵᱮᱱ ᱴᱷᱤᱠ